ᱦᱮᱸ ᱤᱧᱟᱹᱜ ᱚᱞ ᱨᱮᱭᱟᱜ ᱡᱚᱥ ᱥᱮ ᱟᱥᱟ ᱚᱵᱚᱥᱥᱳᱭ ᱢᱮᱱᱟᱜᱼᱟ ᱡᱟᱦᱟᱸ ᱫᱚ ᱱᱚᱣᱟ ᱥᱟᱱᱛᱟᱲ ᱥᱚᱢᱟᱡᱽ ᱨᱮᱭᱟᱜ ᱨᱟᱹᱭᱼᱨᱤᱛ ᱟᱹᱨᱤᱼᱪᱟᱹᱞᱤ ᱥᱮᱫᱟᱭ ᱞᱮᱠᱟ ᱨᱤᱞᱟᱹᱢᱟᱞᱟ ᱨᱟᱠᱷᱤ ᱡᱚᱜᱟᱣ ᱠᱚᱜ ᱥᱮ ᱡᱤᱭᱟᱹᱲ ᱛᱟᱦᱮᱸᱠᱚᱜ ᱢᱟ ᱱᱚᱣᱟ ᱠᱚ ᱟᱥᱟ ᱤᱧᱟᱹᱜ ᱢᱮᱱᱟᱜᱼᱟ ᱚᱱᱟ ᱞᱟᱹᱜᱤᱫ ᱛᱮ ᱚᱞ ᱵᱤᱞ ᱛᱟᱞᱟ ᱛᱮᱜᱮ ᱚᱱᱟ ᱡᱷᱟᱞᱠᱟᱣ ᱨᱟᱠᱟᱵᱽ ᱞᱮᱠᱷᱟᱱ ᱦᱟᱯᱮᱱ ᱫᱤᱱ ᱨᱮᱱ ᱡᱟᱦᱟᱸᱭ ᱯᱚᱼᱯᱚᱝᱲᱟ ᱠᱚ ᱢᱮᱱᱟᱜ ᱠᱚᱫᱚ ᱩᱱᱠᱩ ᱚᱱᱟ ᱠᱚ ᱯᱟᱲᱦᱟᱣ ᱫᱟᱲᱮᱭᱟᱜᱼᱟ ᱟᱨ ᱠᱚ ᱵᱟᱰᱟᱭ ᱫᱟᱲᱮᱭᱟᱜᱼᱟ ᱡᱟᱛᱮ ᱠᱚᱨᱮ ᱟᱯᱱᱟᱨᱟᱜ ᱢᱮᱱᱫᱚ ᱥᱟᱱᱛᱟᱲ ᱥᱚᱢᱟᱡᱽ ᱪᱮᱛᱟᱱ ᱨᱮ ᱟᱠᱚᱣᱟᱜ ᱜᱚᱨᱚᱡᱽ ᱜᱚᱦᱚᱲᱚᱜᱼᱟ ᱟᱨ ᱱᱚᱣᱟ ᱚᱞᱵᱤᱞ ᱤᱫᱤ ᱠᱟᱛᱮᱫ ᱟᱨᱡᱟᱣ ᱫᱚ ᱵᱟᱹᱱᱩᱜᱼᱟ ᱢᱮᱱᱠᱷᱟᱱ ᱟᱨᱡᱟᱣ ᱡᱩᱫᱤ ᱦᱤᱡᱩᱜᱼᱟ ᱚᱱᱟ ᱦᱚᱸ ᱱᱟᱯᱟᱭᱚᱜ ᱜᱮᱭᱟ ᱪᱮᱫᱟᱜ ᱥᱮ ᱟᱨᱡᱟᱣ ᱦᱮᱡ ᱞᱮᱱᱠᱷᱟᱱ ᱚᱱᱟ ᱛᱟᱞᱟ ᱠᱷᱚᱱ ᱚᱞ ᱨᱮᱭᱟᱜ ᱫᱟᱲᱮ ᱪᱷᱟᱯᱟ ᱨᱮᱭᱟᱜ ᱫᱟᱲᱮ ᱥᱮ ᱯᱟᱥᱱᱟᱣ ᱨᱮᱭᱟᱜ ᱫᱟᱲᱮ ᱟᱨᱦᱚᱸ ᱵᱟᱹᱲᱛᱤᱜᱼᱟ ᱱᱚᱝᱠᱟ ᱠᱟᱛᱮᱫ ᱡᱩᱫᱤ ᱥᱚᱢᱵᱷᱚᱵ ᱞᱮᱱᱠᱷᱟᱱ ᱛᱟᱦᱚᱞᱮ ᱠᱷᱟᱱ ᱚᱱᱟ ᱫᱚ ᱟᱨᱦᱚᱸ ᱱᱟᱯᱟᱭᱚᱜ ᱜᱮᱭᱟ